ᱦᱮᱞᱳ ᱤᱧ ᱮᱱᱟᱝᱜᱮ ᱦᱳᱴᱮᱞ ᱟᱢ ᱴᱷᱮᱱᱤᱧ ᱪᱟᱞᱟᱣ ᱞᱮᱱᱟ ᱟᱹᱞᱩ ᱥᱤᱯᱤᱧ ᱟᱹᱜᱩ ᱠᱮᱜᱼᱟ ᱞᱮᱠᱤᱱ ᱠᱷᱟᱨᱟᱯ ᱜᱮ ᱛᱟᱦᱮᱸ ᱠᱟᱱᱟ ᱪᱮᱫᱟᱜ ᱚᱱᱠᱟᱢ ᱟᱹᱠᱷᱨᱤᱧᱚᱜᱼᱟ ᱠᱷᱟᱨᱟᱯᱟᱜ ᱫᱚ ᱵᱟᱝ ᱟᱹᱠᱷᱨᱤᱧ ᱫᱚᱨᱠᱟᱨ ᱱᱮ ᱠᱷᱤᱪᱷᱩ ᱜᱷᱟᱹᱲᱤ ᱢᱟᱲᱟᱝ ᱠᱤᱪᱷᱩ ᱜᱷᱟᱹᱲᱤ ᱦᱩᱭ ᱮᱱᱟ ᱦᱮᱸ ᱦᱮᱸ ᱦᱳᱭ ᱚᱱᱠᱟ ᱟᱨᱦᱚᱸ ᱚᱱᱠᱟ ᱫᱚ ᱟᱞᱚᱯᱮ ᱮᱢᱟ ᱠᱚᱣᱟ ᱠᱷᱟᱨᱟᱯᱟᱜ ᱫᱚ

ᱦᱳᱭ ᱚᱱᱠᱟ ᱫᱚ ᱦᱟᱛᱟᱣ ᱦᱚᱸ ᱵᱟᱠᱚ ᱦᱟᱛᱟᱣᱟ ᱚᱸᱰᱮ ᱫᱚ ᱦᱳᱭ ᱚᱱᱟᱜᱮ ᱢᱮᱱᱮᱫ ᱛᱟᱦᱮᱸᱜ ᱚᱱᱠᱟᱱ ᱠᱟᱛᱷᱟ ᱫᱚ ᱵᱟᱝ ᱠᱟᱱᱜᱮ ᱞᱮᱠᱤᱱ ᱵᱮᱥ ᱮᱢᱟ ᱠᱚᱯᱮ ᱠᱷᱟᱨᱟᱯᱟᱜ ᱫᱚ ᱵᱟᱝ ᱮᱢ ᱫᱚᱨᱠᱟᱨ ᱟᱪᱪᱷᱟ ᱵᱷᱩᱞ ᱛᱮ ᱦᱩᱭᱱᱟ ᱥᱮᱛᱳᱝ ᱫᱤᱱ ᱠᱟᱱᱟ ᱛᱚ ᱚᱱᱠᱟ ᱧᱮᱞ ᱠᱟᱛᱮ ᱮᱢᱟ ᱠᱚᱯᱮ ᱠᱷᱟᱨᱟᱯᱟᱜ ᱫᱚ ᱟᱞᱚᱯᱮ ᱮᱢᱟ ᱠᱚᱣᱟ ᱦᱳᱭ ᱦᱳᱭ ᱤᱧ ᱫᱚ ᱵᱮᱲᱦᱟ ᱠᱷᱚᱡ ᱦᱳᱭ ᱦᱳᱭ ᱦᱳᱭ ᱟᱫᱚ ᱯᱟᱪᱮᱜ ᱵᱟᱠᱚ ᱧᱟᱢ ᱟᱠᱟᱫ ᱤᱧ ᱧᱟᱢ ᱠᱮᱜᱼᱟ ᱚᱱᱟᱨᱮ ᱤᱧ ᱢᱮᱛᱟᱢ ᱠᱟᱱᱟ ᱦᱮᱸ ᱦᱮᱸ ᱦᱳᱭ ᱯᱟᱞᱮᱜ ᱱᱮᱛᱟᱨ ᱫᱚ ᱧᱮᱞ ᱵᱟᱲᱟ ᱠᱟᱛᱮ ᱮᱢᱟ ᱠᱚᱯᱮ ᱞᱮᱠᱤᱱ ᱠᱷᱟᱨᱟᱯᱟᱜ ᱫᱚ ᱵᱟᱝ ᱮᱢ ᱫᱚᱨᱠᱟᱨ ᱠᱟᱱᱟ ᱫᱚ ᱚᱸᱻ ᱠᱷᱟᱨᱟᱯᱟᱜ ᱠᱚ ᱤᱫᱤᱭᱟ ᱟᱥᱟ ᱠᱟᱛᱮ ᱠᱚ ᱤᱫᱤ ᱠᱟᱜᱼᱟ ᱧᱮᱞ ᱟᱠᱚ ᱠᱷᱟᱨᱟᱯᱟᱜ ᱚᱱᱟ ᱛᱷᱚᱲᱮ ᱠᱚ ᱡᱚᱢ ᱫᱟᱲᱮᱭᱟᱜᱼᱟ ᱦᱳᱭ ᱚᱱᱟᱜᱮ ᱯᱷᱳᱱ ᱞᱮᱫᱟ ᱛᱟᱦᱮᱸᱜ ᱱᱤᱛᱚᱜ ᱫᱚ ᱤᱭᱟᱹ ᱜᱮᱭᱟ ᱠᱷᱩᱞᱟᱹᱣ ᱜᱮᱭᱟ ᱦᱳᱴᱮᱞ ᱦᱮᱸ ᱞᱟᱹᱭ ᱟᱠᱚ ᱢᱮ ᱵᱟᱞᱷᱟᱱ ᱟᱨᱦᱚᱸ ᱚᱱᱠᱟ ᱜᱮ ᱚᱠᱚᱭ ᱠᱚ ᱦᱤᱡᱩᱜ ᱟᱠᱚ ᱟᱨᱦᱚᱸ ᱠᱚ ᱮᱢᱟ ᱠᱚᱣᱟ ᱠᱷᱟᱨᱟᱯᱟᱜ ᱦᱳᱭ ᱦᱳᱭ ᱦᱳᱭ ᱛᱚᱵᱮ ᱞᱟᱹᱭ ᱟᱠᱚᱣᱟᱢ ᱦᱳᱭ ᱴᱷᱤᱠ ᱜᱮᱭᱟ